ᱟᱞᱮ ᱯᱚᱱᱚᱛ ᱫᱚ ᱥᱮ ᱟᱞᱮ ᱡᱮᱞᱟ ᱫᱚ ᱟᱞᱮᱨᱮᱱ ᱜᱤᱫᱽᱨᱟᱹ ᱫᱚ ᱥᱟᱱᱛᱟᱞᱤ ᱯᱟᱹᱨᱥᱤᱛᱮ ᱯᱟᱲᱦᱟᱣ ᱠᱟᱛᱮᱫ ᱥᱤᱠᱠᱷᱤᱛᱚ ᱠᱚ ᱧᱟᱢ ᱠᱟᱫᱟ ᱧᱟᱢ ᱠᱟᱛᱮᱫ ᱪᱟᱹᱠᱨᱤᱭᱟᱠᱚ ᱧᱟᱢ ᱠᱮᱫᱟ ᱚᱱᱟᱜᱮ ᱟᱹᱰᱤ ᱟᱹᱰᱤ ᱥᱟᱨᱦᱟᱣ